ᱟᱞᱮ ᱥᱮᱫ ᱫᱚ ᱢᱟᱱᱮ ᱦᱟᱹᱠᱩ ᱫᱚ ᱟᱭᱢᱟ ᱠᱤᱥᱤᱱ ᱦᱚᱲ ᱢᱮᱱᱟᱜ ᱠᱚᱣᱟ ᱟᱭᱢᱟ ᱠᱤᱥᱤᱱ ᱡᱷᱟᱹᱞᱤ ᱛᱮᱠᱚ ᱜᱚᱡ ᱠᱚᱣᱟ ᱦᱩᱭᱩᱜ ᱠᱟᱱᱟ ᱪᱟᱯᱟᱫ ᱡᱷᱟᱹᱞᱤ ᱟᱨ ᱴᱷᱮᱞᱟᱣ ᱡᱷᱟᱹᱞᱤ ᱟᱨ ᱮᱜ ᱴᱷᱮᱞᱟᱣ ᱡᱷᱟᱹᱞᱤ ᱟᱨ ᱵᱩᱠᱟᱹ ᱡᱷᱟᱹᱞᱤ ᱠᱷᱟᱸᱪᱟ ᱟᱨ ᱦᱩᱭᱩᱜ ᱠᱟᱱᱟ ᱯᱤᱞᱟᱣ ᱡᱷᱟᱹᱞᱤ ᱟᱨ ᱟᱨ ᱡᱷᱤᱢᱨᱤ ᱟᱨ ᱦᱩᱭᱩᱜ ᱠᱟᱱᱟ ᱱᱚᱣᱟ ᱢᱟᱱᱮ ᱜᱳᱞ ᱛᱮᱠᱚ ᱜᱩᱲᱦᱟᱹ ᱟᱹᱪᱩᱨ ᱥᱟᱹᱲᱤ ᱨᱮᱭᱟᱜ ᱛᱮ ᱜᱤᱛᱤᱞ ᱵᱷᱚᱨᱟᱣ ᱠᱟᱛᱮᱫ ᱡᱷᱟᱹᱞᱤ ᱠᱚ ᱵᱮᱱᱟᱣ ᱦᱳᱭ ᱚᱱᱟᱫᱚ ᱢᱤᱫᱴᱮᱱ ᱚᱱᱟ ᱯᱤᱞᱟᱣ ᱡᱷᱟᱹᱞᱤ ᱟᱨ ᱚᱱᱟ ᱛᱟᱞᱮ ᱨᱮᱭᱟᱜ ᱠᱚ ᱵᱮᱱᱟᱣ ᱤᱭᱟᱹ ᱪᱮᱫ ᱡᱷᱟᱹᱞᱤ ᱚᱱᱟ ᱯᱮ ᱡᱷᱟᱨ ᱯᱮᱸᱪᱟᱣ ᱡᱷᱟᱹᱞᱤ ᱚᱱᱟ ᱡᱷᱟᱹᱞᱤ ᱟᱨ ᱦᱩᱭᱩᱜ ᱠᱟᱱᱟ ᱚᱱᱟ ᱴᱷᱮᱞᱟᱣ ᱡᱷᱟᱹᱞᱤ ᱟᱨ ᱟᱨ ᱦᱩᱜ ᱡᱷᱟᱹᱞᱤ ᱚᱱᱟ ᱠᱚᱛᱮ ᱦᱟᱹᱠᱩ ᱠᱚ ᱜᱚᱡ ᱠᱚᱣᱟ